ᱱᱚᱜᱼᱚᱭ ᱡᱮ ᱟᱵᱚ ᱦᱚᱸ ᱟᱹᱫᱤᱵᱟᱹᱥᱤ ᱥᱚᱢᱟᱡᱽ ᱨᱮ ᱟᱭᱢᱟ ᱨᱚᱠᱚᱢ ᱟᱹᱨᱤ ᱪᱟᱹᱞᱤ ᱦᱮᱱᱟᱜ ᱛᱟᱵᱚᱱᱟ ᱟᱹᱨᱤ ᱪᱟᱹᱞᱤ ᱵᱚᱞᱛᱮ ᱱᱚᱜᱚᱭ ᱵᱟᱯᱞᱟ ᱵᱤᱦᱟᱹ ᱵᱷᱟᱰᱟᱱ ᱥᱮ ᱱᱚᱜᱼᱚᱭ ᱵᱟᱯᱞᱟ ᱨᱮᱫᱚ ᱫᱚᱝ ᱠᱚ ᱮᱱᱮᱡᱟ ᱪᱮᱫ ᱞᱮᱠᱟ ᱠᱚ ᱮᱱᱮᱡᱟ ᱥᱮ ᱪᱮᱫ ᱞᱮᱠᱟ ᱱᱚᱜᱼᱚᱭ ᱟᱹᱨᱤ ᱪᱟᱹᱞᱤ ᱟᱵᱯᱣᱟᱜ ᱪᱟᱞᱟᱜ ᱛᱟᱵᱚᱱᱟ ᱟᱫᱚ ᱟᱹᱨᱤ ᱪᱟᱹᱞᱤ ᱫᱚ ᱟᱭᱢᱟ ᱨᱚᱠᱚᱢ ᱟᱵᱚ ᱫᱤᱥᱚᱢ ᱫᱤᱥᱚᱢ ᱛᱚ ᱟᱭᱢᱟ ᱨᱚᱠᱚᱢ ᱟᱹᱨᱤ ᱞᱟᱹᱞᱤ ᱦᱮᱱᱟᱜ ᱛᱟᱵᱚᱱᱟ ᱟᱭᱢᱟ ᱨᱚᱠᱚᱢ ᱛᱚᱵᱩᱣ ᱦᱚᱜᱼᱚᱭ ᱡᱮ ᱱᱚᱜᱼᱚᱭ ᱱᱤᱭᱟᱹ ᱟᱭᱢᱟ ᱨᱚᱠᱚᱢ ᱛᱮᱵᱚ ᱪᱟᱞᱟᱣ ᱮᱫᱟ ᱪᱟᱞᱟᱣ ᱟᱹᱰᱩ ᱟᱠᱟᱫᱟ ᱠᱚ ᱟᱨᱠᱚ ᱮᱱᱟᱱ ᱦᱟᱲᱟᱢ ᱛᱟᱠᱚ ᱠᱚ ᱪᱮᱫ ᱞᱮᱠᱟ ᱯᱩᱡᱟᱹ ᱯᱟᱥᱟ ᱠᱚᱨᱮ ᱦᱚᱸ ᱥᱮ ᱱᱚᱜᱼᱚᱭ ᱫᱚᱝ ᱞᱟᱜᱽᱬᱮ ᱪᱤᱠᱟᱹ ᱱᱚᱜᱚᱭ ᱡᱚᱛᱚ ᱟᱹᱨᱤ ᱪᱟᱹᱞᱤ ᱜᱮ ᱟᱵᱚᱣᱟᱜ ᱫᱚ ᱪᱟᱞᱟᱣ ᱟᱹᱜᱩ ᱟᱠᱟᱫᱟ ᱠᱚ ᱪᱮᱫ ᱞᱮᱠᱟ ᱦᱟᱲᱟᱢ ᱦᱟᱲᱟᱢ ᱛᱟᱠᱚ ᱦᱟᱲᱟᱢ ᱵᱟ ᱛᱟᱠᱚ ᱚᱱᱠᱟ ᱫᱷᱟᱨᱟ ᱛᱮᱜᱮ ᱟᱵᱚ ᱦᱚᱸ ᱛᱟᱵᱚ ᱪᱟᱞᱟᱣ ᱟᱜᱩᱭᱮᱫᱟ ᱟᱹᱫᱤᱵᱟᱹᱥᱤ ᱤᱭᱟᱹ ᱛᱮ ᱛᱚ ᱱᱚᱣᱟ ᱟᱵᱚ ᱨᱮᱦᱚᱸ ᱡᱚᱛᱚ ᱦᱚᱲ ᱱᱚᱣᱟ ᱟᱹᱨᱤ ᱪᱟᱹᱞᱤ ᱟᱵᱚᱣᱟᱜ ᱪᱮᱫ ᱞᱮᱠᱟ ᱠᱟᱱ ᱛᱟᱵᱚᱱᱟ ᱵᱟᱯᱞᱟ ᱵᱷᱟᱰᱟᱱ ᱠᱟᱨᱟᱢ ᱫᱚᱝ ᱞᱟᱜᱽᱬᱮ ᱥᱚᱨᱦᱟᱭ ᱟᱭᱢᱟ ᱨᱚᱠᱚᱢ ᱦᱮᱱᱟᱜ ᱛᱟᱵᱚᱱᱟ ᱱᱚᱣᱟ ᱠᱚ ᱟᱹᱨᱤ ᱪᱟᱹᱞᱤ ᱪᱮᱫ ᱞᱮᱠᱟ ᱪᱚᱝ ᱪᱟᱞᱟᱜ ᱠᱟᱱ ᱛᱟᱵᱚᱱ ᱚᱱᱟᱜᱮ ᱟᱵᱚ ᱪᱟᱞᱟᱣ ᱤᱫᱤ ᱦᱩᱭᱩᱜ ᱛᱟᱵᱚᱱᱟ ᱟᱵᱚ ᱮᱠᱷᱚᱱᱚ ᱪᱟᱞᱟᱜ ᱠᱟᱱ ᱜᱮᱭᱟ ᱟᱨ ᱱᱚᱣᱟ ᱫᱚ ᱟᱹᱰᱤᱟᱹᱥᱤᱭᱟᱜ ᱡᱟᱦᱟᱸ ᱵᱷᱟᱥᱟ ᱠᱟᱱ ᱛᱟᱵᱚᱱᱟ ᱚᱱᱟ ᱛᱮᱜᱮ ᱵᱚ ᱪᱟᱞᱟᱣ ᱤᱫᱤᱭᱟ ᱥᱮᱵᱚ ᱪᱟᱞᱟᱣ ᱟᱹᱜᱩᱭᱟ ᱟᱨ ᱚᱱᱠᱟ ᱜᱮ ᱟᱵᱚ